ᱞᱟᱦᱟᱛᱮ ᱤᱧ ᱠᱟᱹᱴᱤᱡ ᱵᱮᱯᱟᱨ ᱱᱤᱝᱠᱟᱹᱱᱟᱜ ᱢᱟᱱ ᱞᱤᱭᱟ ᱠᱤ ᱦᱳᱲᱳ ᱫᱟᱞ ᱢᱮᱥᱤᱱ ᱛᱟᱦᱮᱸ ᱠᱟᱱᱟ ᱞᱟᱦᱟ ᱫᱚ ᱞᱮᱵᱮᱫ ᱦᱩᱭᱩᱜᱼᱟ ᱞᱮᱵᱮᱫ ᱠᱟᱛᱮᱫ ᱦᱩᱲᱩ ᱫᱟᱞ ᱦᱩᱭᱩᱜᱼᱟ ᱥᱟᱶ ᱥᱟᱶᱛᱮ ᱤᱱᱟᱹ ᱯᱚᱨᱮᱛᱮ ᱟᱯᱰᱮᱴ ᱮᱱᱟ ᱠᱤ ᱱᱚᱣᱟᱨᱮ ᱢᱚᱴᱚᱨ ᱞᱟᱜᱟᱣ ᱠᱟᱛᱮᱫ ᱟᱹᱪᱩᱨᱚᱜᱼᱟ ᱟᱹᱪᱩᱨ ᱠᱟᱛᱮᱫ ᱠᱟᱹᱢᱤ ᱮᱦᱚᱵᱚᱜᱼᱟ ᱟᱨ ᱡᱟᱦᱟᱸᱜᱮ ᱢᱤᱫᱴᱟᱹᱱ ᱦᱚᱯᱚᱱ ᱧᱚᱜ ᱫᱚᱠᱟᱱ ᱢᱟᱱᱞᱤᱭᱟ ᱠᱤ ᱢᱚᱬᱮ ᱥᱟᱥᱟᱭ ᱥᱮ ᱢᱚᱜᱮ ᱥᱟᱥᱟᱭ ᱨᱮᱱᱟᱜ ᱵᱮᱯᱟᱨ ᱮᱦᱚᱵ ᱠᱮᱜᱼᱟᱭ ᱫᱚᱠᱟᱱ ᱨᱮ ᱚᱱᱟ ᱥᱟᱶ ᱥᱟᱶᱛᱮ ᱚᱸᱰᱮ ᱠᱷᱚᱱ ᱮᱟᱭ ᱥᱟᱥᱟᱭ ᱯᱩᱭᱥᱟᱹ ᱵᱮᱥᱤᱭᱮᱱᱟ ᱚᱱᱠᱟᱱ ᱟᱫᱷᱟᱨ ᱞᱮᱠᱟᱱᱟᱜ ᱜᱮ ᱠᱟᱹᱴᱤᱡ ᱵᱮᱯᱟᱨ ᱞᱟᱜᱟᱱ ᱛᱚ ᱵᱟᱲᱟᱭᱚᱜᱼᱟ ᱥᱮ ᱢᱮᱛᱟᱜ ᱠᱟᱱᱟ ᱵᱚᱱ ᱟᱨ ᱡᱟᱦᱟᱸᱭ ᱜᱮᱫᱚ ᱵᱟᱨ ᱯᱮ ᱥᱟᱭ ᱨᱮᱱᱟᱜ ᱟᱹᱛᱩ ᱟᱹᱛᱩ ᱰᱩᱞᱩᱝ ᱜᱟᱹᱰᱤᱛᱮ ᱭᱟ ᱢᱚᱴᱚᱨ ᱥᱟᱭᱠᱮᱞ ᱜᱟᱹᱰᱤᱛᱮ ᱴᱷᱮᱠᱟᱛᱮ ᱜᱚᱫ ᱠᱟᱛᱮᱫ ᱨᱮᱦᱚᱸ ᱵᱮᱯᱟᱨᱟ ᱚᱱᱟ ᱵᱮᱯᱟᱨ ᱵᱮᱯᱟᱨᱛᱮ ᱠᱤᱪᱷᱩ ᱠᱤᱪᱷᱩᱛᱮ ᱴᱟᱠᱟ ᱯᱚᱭᱥᱟ ᱰᱷᱮᱨ ᱠᱚ ᱟᱨᱡᱟᱣ ᱤᱫᱤᱭᱟ ᱚᱱᱟ ᱨᱮᱱᱟᱜ ᱜᱮ ᱦᱚᱯᱚᱱ ᱵᱮᱯᱟᱨ ᱫᱚᱵᱚᱱ ᱢᱮᱛᱟᱜ ᱠᱟᱱᱟ ᱟᱨ ᱱᱚᱣᱟᱫᱚ ᱚᱱᱠᱟ ᱞᱮᱠᱟᱱᱟᱜ ᱜᱮ ᱠᱟᱱᱟ